ᱦᱮᱞᱳ ᱦᱮᱞᱳ ᱦᱮᱸ ᱱᱟᱱᱟ ᱟᱢ ᱠᱟᱱᱟᱢ ᱚᱻ ᱥᱚᱦᱨᱟᱭ ᱨᱮ ᱚᱠᱚᱭ ᱵᱟᱰᱟᱭ ᱱᱟᱱᱟ ᱪᱷᱩᱴᱤ ᱠᱚᱞᱮ ᱧᱟᱢᱟ ᱥᱮ ᱵᱟᱞᱮ ᱧᱟᱢᱟ ᱱᱚᱜᱼᱚᱭ ᱠᱚᱞᱮᱡᱽ ᱠᱚᱦᱚᱸ ᱪᱷᱩᱴᱤ ᱦᱚᱸ ᱵᱟᱠᱚ ᱟᱵᱚ ᱦᱚᱲᱟᱜ ᱚᱱᱟ ᱪᱷᱩᱴᱤ ᱦᱚᱸ ᱵᱟᱠᱚ ᱮᱢ ᱵᱟᱲᱟᱜᱼᱟ ᱥᱮ ᱟᱫᱚ ᱪᱷᱩᱴᱤ ᱠᱚ ᱯᱟᱲᱟᱣ ᱮᱢᱟᱱ ᱞᱮᱱᱠᱷᱟᱱ ᱫᱚ ᱦᱟᱸᱜ ᱞᱮ ᱪᱟᱞᱟᱜᱼᱟ ᱵᱟᱝ ᱯᱟᱲᱟᱣ ᱞᱮᱱᱠᱷᱟᱱ ᱫᱚ ᱪᱤᱠᱟᱹᱭᱟᱢ ᱮᱱᱛᱮᱫ ᱟᱫᱚ ᱪᱟᱞᱟᱣ ᱫᱚ ᱦᱟᱸᱜ ᱟᱞᱮ ᱞᱮ ᱪᱮᱥᱴᱟᱭ ᱜᱮᱭᱟ

ᱚᱻ ᱠᱚ ᱧᱟᱢᱚᱜ ᱠᱟᱱᱟ ᱦᱮᱸ ᱛᱚᱵᱮ ᱩᱱᱟᱹᱜ ᱰᱷᱮᱨ ᱠᱚ ᱧᱟᱢᱚᱜ ᱠᱷᱟᱱ ᱫᱚ ᱪᱟᱞᱟᱜ ᱟᱹᱧ ᱪᱟᱞᱟᱜ ᱟᱹᱧ ᱛᱚᱵᱮ ᱦᱮᱸ ᱟᱞᱮ ᱱᱚᱛᱮ ᱱᱚᱛᱮ ᱫᱚ ᱟᱫᱚ ᱚᱠᱟᱨᱮᱢ ᱧᱟᱢᱟ ᱚᱱᱟ ᱠᱚᱫᱚ ᱧᱟᱢᱚᱜᱼᱟ ᱟᱹᱛᱩ ᱥᱮᱫ ᱞᱮᱠᱟ ᱫᱚ ᱡᱚᱢᱟᱜ ᱠᱚᱫᱚ ᱦᱮᱸ ᱚᱻ ᱦᱮᱸ ᱵᱟᱠᱷᱟᱱ ᱫᱚ ᱚᱻ ᱵᱟᱠᱷᱟᱱ ᱫᱚ ᱟᱭᱢᱟᱫᱤᱱ ᱠᱷᱚᱱ ᱦᱚᱸ ᱤᱭᱟᱹ ᱠᱷᱚᱫᱮ ᱯᱤᱴᱷᱟᱹ ᱦᱚᱸ ᱟᱹᱣᱨᱤᱧ ᱡᱚᱢᱟ ᱯᱤᱴᱷᱟᱹ ᱠᱟᱛᱮᱫ ᱦᱚᱸ ᱡᱚᱢ ᱦᱩᱭ ᱠᱚᱜᱼᱟ ᱟᱨ ᱤᱭᱟᱹ ᱡᱚᱱᱰᱨᱟ ᱠᱚᱫᱚ ᱵᱟᱢ ᱥᱟᱨᱮᱡ ᱟᱠᱟᱫᱟ ᱡᱚᱱᱰᱨᱟ ᱠᱚ ᱦᱩᱸ ᱦᱮᱸ ᱴᱷᱤᱠ ᱜᱮᱭᱟ ᱛᱚᱵᱮ

ᱚ ᱡᱷᱤᱱᱩᱠ ᱠᱚ ᱦᱮᱸ ᱱᱟᱱᱟ ᱛᱚᱵᱮ ᱡᱷᱤᱱᱩᱠ ᱠᱚ ᱱᱟᱦᱟᱜ ᱚᱻ ᱦᱮᱸ ᱩᱱᱟᱹᱜ ᱥᱤᱵᱤᱞ ᱥᱤᱵᱤᱞᱟᱜ ᱩᱱᱟᱹᱜ ᱥᱤᱵᱤᱞᱟᱜ ᱮᱢ ᱞᱟᱹᱭᱟᱹᱧ ᱠᱟᱱᱟ ᱡᱚᱢᱟᱜ ᱛᱚᱵᱮ ᱦᱮᱸ ᱚᱻ ᱴᱷᱤᱠ ᱜᱮᱭᱟ ᱦᱮᱸ ᱢᱟ ᱦᱮᱸ ᱢᱟ ᱛᱚᱵᱮ ᱴᱷᱤᱠ ᱜᱮᱭᱟ ᱟᱪᱪᱷᱟ ᱛᱚᱵᱮ ᱪᱟᱞᱟᱜ ᱟᱹᱧ ᱤᱧ ᱦᱚᱸ